ᱦᱮᱸ ᱞᱟ ᱭᱫᱟᱹᱧ ᱡᱮ ᱟᱵᱤᱱ ᱫᱚ ᱛᱤᱞᱟ ᱵᱚᱱᱤ ᱠᱷᱚᱱᱟᱜ ᱵᱤᱱ ᱞᱟ ᱭᱮᱫᱟ ᱦᱮᱸ ᱛᱚ ᱟᱞᱤᱧ ᱫᱚ ᱟᱵᱤᱱᱟᱜ ᱟᱹᱛᱩ ᱥᱚᱢᱯᱚᱨᱠᱮ ᱵᱟ ᱵᱟᱸᱠᱩᱲᱟ ᱡᱮᱞᱟ ᱥᱚᱢᱯᱚᱨᱠᱮ ᱠᱤᱪᱷᱩ ᱵᱟᱲᱟᱭ ᱨᱮᱭᱟᱜ ᱮᱸᱜ ᱵᱟᱲᱟᱭ ᱨᱮᱱᱟᱜ ᱠᱤᱪᱷᱩ ᱡᱟᱱᱠᱟᱨᱤ ᱛᱟᱦᱮᱸᱞᱮᱱᱟ ᱟᱞᱤᱧ ᱫᱚ ᱨᱤᱯᱳᱴᱟᱨ ᱠᱟᱱᱟᱞᱤᱧ

ᱟᱞᱤᱧ ᱫᱚᱞᱤᱧ ᱦᱤᱡᱩᱜ ᱠᱟᱱᱟ ᱡᱤ ᱪᱚᱵᱵᱤᱥ ᱱᱤᱭᱩᱡ ᱠᱷᱚᱱᱟᱜ ᱞᱤᱧ ᱦᱤᱭᱩᱜ ᱦᱤᱡᱩᱜ ᱠᱟᱱᱟ ᱛᱚ ᱟᱯᱮ ᱟᱞᱤᱧ ᱫᱚ ᱱᱚᱣᱟ ᱧᱮᱞ ᱞᱟᱹᱜᱤᱫ ᱞᱤᱧ ᱦᱤᱡᱩᱜ ᱠᱟᱱᱟ ᱟᱯᱮ ᱛᱤᱞᱟ ᱵᱩᱱᱤ ᱟᱹᱛᱩᱨᱮ ᱡᱮ ᱛᱤᱱᱟ ᱜ ᱦᱚᱲ ᱜᱤᱫᱽᱨᱟ ᱤᱥᱠᱩᱞ ᱛᱤᱱᱟ ᱜ ᱢᱮᱱᱟᱜ ᱟ ᱛᱤᱱᱟ ᱜ ᱦᱚᱲ ᱟᱭᱥᱤᱰᱤᱭᱮᱥ ᱢᱮᱱᱟᱜ ᱟ ᱪᱮᱫᱞᱮᱠᱟ ᱚᱱᱰᱮ ᱜᱤᱫᱽᱨᱟ ᱠᱚ ᱯᱟᱲᱦᱟᱜ ᱠᱟᱱᱟ ᱛᱤᱱᱟ ᱜ ᱜᱤᱫᱽᱨᱟ ᱟᱸ ᱡᱷᱚᱛᱚ ᱨᱮᱱᱟᱜ ᱤᱱᱯᱷᱚᱨᱢᱮᱥᱚᱱ ᱞᱟ ᱜᱤᱫ ᱟ ᱞᱤᱧ ᱱᱚᱰᱮ ᱢᱟᱱᱮ ᱱᱚᱣᱟ ᱱᱤᱭᱩᱡ ᱫᱚᱞᱤᱝ ᱦᱟᱛᱟᱣᱟ ᱱᱚᱰᱮ ᱠᱷᱚᱱᱟᱜ

ᱟᱨ ᱛᱤᱱᱟ ᱜ ᱦᱚᱲ ᱱᱚᱣᱟ ᱟᱹᱛᱩᱨᱮ ᱛᱤᱱᱟ ᱜ ᱥᱤᱠᱽᱠᱷᱤᱛᱚ ᱦᱚᱲ ᱢᱮᱱᱟᱜ ᱠᱚᱣᱟ ᱛᱤᱱᱟ ᱜ ᱚᱥᱤᱠᱽᱠᱷᱤᱛᱚ ᱦᱚᱲ ᱢᱟᱱᱮ ᱡᱟᱦᱟᱸᱭ ᱯᱟᱲᱦᱟᱜ ᱠᱚ ᱵᱟᱠᱚ ᱪᱮᱫ ᱟᱠᱟᱫᱟ ᱱᱤᱛᱚᱜ ᱯᱟᱲᱦᱟᱣ ᱠᱚ ᱪᱮᱫ ᱠᱟᱫᱟᱠᱚ ᱢᱟᱱᱮ ᱛᱤᱱᱟ ᱜ ᱨᱚᱠᱚᱢ ᱢᱮᱱᱟᱜ ᱠᱚᱣᱟ ᱛᱤᱱᱟ ᱜ ᱯᱷᱮᱢᱮᱞᱤ ᱛᱤᱱᱟ ᱜ ᱱᱤᱛᱚᱜ ᱠᱟᱹᱴᱤᱡ ᱢᱟᱱᱮ ᱩᱱᱱᱚᱛᱤ ᱟᱠᱟᱫᱟᱠᱚ ᱠᱟ ᱴᱤᱡ ᱯᱚᱲᱟ ᱥᱩᱱᱟ ᱫᱤᱠ ᱛᱷᱮᱠᱮ ᱱᱚᱣᱟ ᱠᱚᱫᱚ ᱵᱟᱰᱟᱭ ᱫᱚᱨᱠᱟᱨ ᱱᱚᱣᱟ ᱦᱩᱸ ᱟᱫᱚ ᱟᱨ ᱪᱟ ᱠᱨᱤ ᱵᱟ ᱠᱨᱤ ᱦᱚᱲ ᱢᱮᱱᱟᱜ ᱠᱚᱣᱟ ᱥᱮ ᱵᱟᱝ ᱟᱨ ᱪᱮᱫᱠᱚ ᱠᱟ ᱢᱤ ᱵᱟᱲᱟᱭᱟᱯᱮ ᱱᱚᱰᱮ ᱫᱚ ᱪᱟᱥᱵᱟᱥ ᱫᱤᱱ ᱢᱟᱱᱮ ᱛᱤᱱ ᱵᱷᱳᱨ ᱢᱟᱱᱮ ᱵᱚᱪᱷᱚᱨ ᱨᱮ ᱛᱤᱱ ᱵᱟᱨ ᱯᱮ ᱪᱟᱥᱟ ᱦᱩᱲᱩ ᱠᱚ ᱪᱮᱫᱞᱮᱠᱟ ᱦᱩᱭᱩᱜᱼᱟ ᱵᱟᱝ ᱦᱩᱲᱩᱠᱚ ᱢᱟᱱᱮ ᱟᱯᱮᱭᱟᱜ ᱡᱮ ᱫᱳᱭᱱᱳᱱᱫᱤ ᱡᱤᱵᱚᱱ ᱪᱮᱫᱞᱮᱠᱟ ᱨᱚᱡᱽᱜᱟᱨ ᱡᱟᱦᱟᱸ ᱢᱟᱱᱮ ᱤᱱᱠᱟᱢᱟᱯᱮ ᱪᱮᱫᱞᱮᱠᱟᱯᱮ ᱤᱱᱠᱟᱢᱟ ᱪᱮᱫ ᱢᱟᱱᱮ ᱪᱮᱫ ᱢᱟᱱᱮ ᱚᱠᱟᱨᱮ ᱪᱮᱫ ᱠᱟᱹᱢᱤᱛᱮ ᱪᱟᱥᱵᱟᱥ ᱠᱟᱛᱮ ᱥᱩᱫᱩ ᱟᱯᱮ ᱫᱚ ᱟᱯᱮᱭᱟᱜ ᱩᱸ ᱟᱯᱮᱭᱟᱜ ᱡᱤᱭᱚᱱ ᱯᱮ ᱩᱸ ᱢᱟᱱᱮ ᱮᱸ ᱟᱯᱮ ᱤᱭᱟ ᱟᱯᱮ ᱱᱤᱨᱵᱟᱪᱚᱱᱟᱯᱮ ᱛᱚ ᱟᱯᱮ ᱟᱹᱛᱩᱠᱚᱨᱮ ᱪᱮᱫ ᱫᱟᱬᱟᱱ ᱨᱮᱱᱟᱜ ᱡᱟᱭᱜᱟ ᱠᱚ ᱪᱮᱫ ᱠᱚ ᱢᱮᱱᱟᱜᱼᱟ ᱵᱷᱟ ᱵᱤ ᱠᱟᱛᱮ ᱡᱟᱦᱟᱸᱛᱤᱱᱟ ᱜ ᱵᱟᱦᱨᱮ ᱨᱮᱱ ᱦᱚᱲ ᱪᱟᱞᱟᱣ ᱠᱟᱛᱮ ᱢᱤᱫᱴᱟᱝ ᱟᱠᱚᱨᱥᱚᱱᱤᱭᱚ ᱡᱟᱭᱜᱟ ᱧᱮᱞᱟᱠᱚ ᱩᱱᱠᱩ ᱢᱟᱱᱮ ᱚᱱᱠᱟᱱᱚᱜ ᱡᱟᱭᱜᱟ ᱠᱚᱱᱚ ᱠᱤᱪᱷᱩ ᱡᱟᱭᱜᱟ ᱟᱯᱮ ᱟᱹᱛᱩᱨᱮ ᱢᱮᱱᱟᱜᱼᱟ ᱦᱩᱸ ᱛᱚ ᱤᱧ ᱮᱸᱻ ᱦᱚᱞᱟ ᱠᱤᱪᱷᱩᱫᱤᱱ ᱞᱟᱦᱟ ᱜᱮ ᱱᱚᱰᱮ ᱢᱮᱫᱴᱟᱝ ᱮᱠᱥᱤᱰᱮᱱᱴ ᱦᱩᱭ ᱞᱮᱱᱟ ᱢᱤᱫᱴᱟᱝ ᱵᱟᱥ ᱥᱟᱶᱛᱮ ᱢᱤᱫᱴᱟᱝ ᱢᱚᱴᱚᱨ ᱥᱟᱭᱠᱮᱞ ᱨᱮᱱᱟᱜ ᱮᱠᱥᱤᱰᱮᱱᱴ ᱦᱩᱭᱞᱮᱱᱟ ᱛᱚ ᱪᱮᱫᱞᱮᱠᱟ ᱠᱚ ᱠᱷᱚᱛᱚ ᱵᱤᱼᱠᱷᱚᱛᱚᱭᱮᱱᱟ ᱛᱤᱱᱟᱹᱜ ᱠᱚ ᱵᱟᱡᱟᱣᱮᱱᱟᱠᱚ ᱛᱤᱱ ᱦᱚᱲ ᱠᱚ ᱵᱟᱡᱟᱣᱮᱱᱟ ᱩᱸ ᱟᱯᱮ ᱟᱹᱛᱩᱨᱮ ᱱᱤᱛᱳᱜ ᱮᱸᱻ ᱥᱚᱨᱦᱟᱭ ᱠᱚ ᱡᱟᱦᱟᱸ ᱟᱵᱚᱣᱟᱜ ᱯᱚᱨᱚᱵᱽ ᱠᱚ ᱯᱟ ᱞᱤ ᱠᱚ ᱦᱩᱭᱩᱜᱼᱟ ᱚᱱᱟ ᱠᱚᱫᱚ ᱟᱯᱮ ᱪᱮᱫᱞᱮᱠᱟ ᱯᱮ ᱨᱟ ᱥᱠᱟ ᱭᱟ ᱱᱚᱣᱟᱠᱚᱨᱮ ᱥᱚᱢᱚᱭ ᱪᱮᱫᱞᱮᱠᱟ ᱦᱚᱲ ᱠᱚ ᱜᱚᱲᱚ ᱥᱚᱯᱚᱦᱚᱫ ᱠᱟᱛᱮ ᱪᱮᱫᱞᱮᱠᱟ ᱨᱟ ᱥᱠᱟ ᱨᱚᱢᱚᱡᱟᱯᱮ ᱪᱮᱫᱞᱮᱠᱟ ᱛᱚ ᱟᱧᱡᱚᱢᱟᱠᱟᱫᱟ ᱧ ᱡᱮ ᱵᱟᱝ ᱱᱚᱣᱟ ᱟᱹᱛᱩᱨᱮᱱ ᱠᱩᱲᱤ ᱜᱤᱫᱽᱨᱟ ᱠᱚᱦᱚᱸ ᱯᱷᱩᱴᱵᱚᱞ ᱠᱚ ᱠᱷᱮᱞᱟ ᱠᱚᱲᱟ ᱜᱤᱫᱽᱨᱟ ᱪᱮ ᱠᱩᱲᱤ ᱜᱤᱫᱽᱨᱟ ᱢᱟ ᱭ ᱵᱟ ᱵᱩ ᱛᱟᱠᱚ ᱠᱷᱚᱱᱟᱜ ᱢᱟ ᱭ ᱛᱟᱠᱚ ᱜᱮ ᱠᱟ ᱴᱤᱡ ᱯᱷᱩᱴᱵᱚᱞ ᱠᱚᱨᱮ ᱠᱟ ᱴᱤᱡ ᱞᱟᱦᱟᱨᱮ ᱢᱮᱱᱟᱜ ᱠᱚᱣᱟ ᱛᱚ ᱩᱱᱠᱩᱫᱚ ᱩᱱᱠᱩᱫᱚ ᱱᱚᱜᱼᱚᱼᱱᱟ ᱟᱸ ᱱᱚᱣᱟᱫᱚ ᱛᱤᱥ ᱫᱤᱱ ᱠᱷᱚᱱᱟᱜ ᱱᱚᱝᱠᱟ ᱩᱱᱠᱩᱣᱟᱜ ᱢᱟᱱᱮ ᱢᱤᱫᱴᱟᱝ ᱠᱩᱲᱤ ᱜᱤᱫᱽᱨᱟ ᱦᱩᱭ ᱠᱟᱛᱮ ᱟᱵᱚᱦᱚᱸ ᱡᱟᱦᱟᱸᱱᱟᱜ ᱜᱮᱵᱚᱱ ᱠᱚᱨᱟᱣᱟ ᱱᱚᱣᱟ ᱤᱪᱪᱷᱟ ᱴᱟᱜ ᱦᱚᱜᱱᱟ ᱠᱚ ᱚᱱᱟ ᱫᱚ ᱪᱮᱫᱞᱮᱠᱟ ᱠᱟᱛᱮ ᱯᱮ ᱟᱯᱮᱯᱮ ᱮᱸ ᱢᱚᱱᱯᱮ ᱥᱚᱠᱛᱚ ᱠᱟᱛᱮᱫ ᱱᱚᱣᱟ ᱠᱟᱹᱢᱤ ᱨᱮᱫᱚᱯᱮ ᱞᱟᱦᱟᱭᱮᱱᱟ ᱱᱚᱣᱟ ᱥᱮᱫ ᱱᱤᱛᱳᱜ ᱟᱢ ᱢᱤᱫᱴᱟᱝ ᱟᱢ ᱢᱟᱺᱭ ᱟᱢᱟᱜ ᱡᱤᱵᱚᱱ ᱨᱮ ᱪᱮᱫ ᱤᱪᱪᱷᱟ ᱛᱟᱢ ᱪᱮᱫᱞᱮᱠᱟ ᱛᱤᱱ ᱫᱷᱟ ᱵᱤᱡ ᱮᱢ ᱪᱟᱞᱟᱣ ᱫᱟᱲᱮᱭᱟᱜ ᱟ ᱟᱢ ᱵᱚᱲᱚ ᱟᱢ ᱠᱟ ᱴᱤᱡ ᱟᱨ ᱟᱨᱚ ᱠᱟ ᱴᱤᱡ ᱥᱮᱬᱟᱞᱮᱱᱠᱷᱟᱱ ᱟᱢᱟᱜ ᱪᱮᱫ ᱥᱚᱯᱱᱚ ᱤᱪᱪᱷᱟ ᱯᱩᱨᱟ ᱣ ᱱᱚᱝᱠᱟᱱᱟᱜ ᱟᱯᱮ ᱟ ᱛᱩᱨᱮ ᱟᱨᱦᱚᱸ ᱥᱟᱱᱟᱢ ᱠᱩᱲᱤ ᱜᱤᱫᱽᱨᱟ ᱠᱚ ᱢᱮᱱᱟᱜ ᱠᱚᱣᱟ ᱛᱚ ᱩᱱᱠᱩ ᱠᱩᱲᱤ ᱜᱤᱫᱽᱨᱟ ᱠᱚ ᱟᱢ ᱟᱢ ᱪᱮᱫᱞᱮᱠᱟ ᱵᱟᱨᱛᱟᱢ ᱮᱢᱟᱠᱚᱣᱟ ᱡᱮ ᱡᱤᱵᱚᱱᱨᱮ ᱪᱮᱫ ᱠᱚᱨᱟᱣ ᱦᱩᱭᱩᱜ ᱛᱟᱠᱚᱣᱟ ᱩᱱᱠᱩ ᱵᱟᱝ ᱩᱱᱠᱩ ᱪᱤᱠᱟ ᱠᱟᱛᱮ ᱪᱮᱫᱠᱟ ᱠᱟᱛᱮ ᱞᱮᱠᱷᱟᱱ ᱩᱱᱠᱩ ᱱᱤᱡᱮᱨ ᱱᱤᱡᱮᱨ ᱴᱟᱠᱟ ᱱᱤᱡᱮᱨ ᱯᱩᱭᱥᱟ ᱠᱟᱛᱮᱠᱚ ᱩᱯᱟᱨᱡᱚᱱᱟ ᱡᱤᱡᱮ ᱠᱚ ᱠᱟ ᱢᱤᱭᱟ ᱡᱤᱡᱮ ᱠᱚ ᱡᱚᱛᱚ ᱠᱤᱪᱷᱩᱭᱟ ᱚᱱᱟᱫᱚ ᱟᱵᱚ ᱠᱩᱲᱤ ᱜᱤᱫᱽᱨᱟ ᱱᱚᱣᱟ ᱫᱚ ᱫᱚᱨᱠᱟᱨ ᱢᱟᱺᱭ ᱛᱮᱠᱚ ᱫᱚ ᱫᱚᱨᱠᱟᱨ ᱜᱮ ᱦᱟᱸ ᱥᱮ ᱵᱟᱝ ᱫᱚᱨᱠᱟᱨᱟ ᱱᱚᱝᱠᱟ ᱩᱱᱠᱩ ᱟᱢ ᱟᱢᱛᱚ ᱟ ᱰᱤ ᱫᱷᱩᱨᱮᱢ ᱯᱟᱲᱦᱟᱣᱟᱠᱟᱫᱟᱢ ᱛᱚ ᱩᱱᱠᱩ ᱟᱢ ᱪᱮᱫᱠᱚ ᱵᱟᱨᱛᱟᱢ ᱮᱢᱟᱠᱚᱣᱟ ᱴᱷᱤᱠ ᱜᱮᱭᱟ ᱢᱟᱺᱭ ᱛᱟᱦᱚᱞᱮ ᱱᱤᱭᱟ ᱜᱮ ᱤᱧᱟᱹᱜ ᱫᱚ ᱠᱚᱥᱪᱮᱱ ᱫᱚ ᱛᱟᱦᱮᱸᱞᱮᱱᱟ ᱱᱤᱭᱟᱸᱠᱚᱜᱮ ᱠᱩᱞᱤᱨᱮᱱᱟᱜ ᱥᱚᱢᱵᱚᱱᱫᱷᱮ ᱛᱮ ᱡᱟᱱᱟ ᱨᱮᱱᱟᱜ ᱟᱜᱨᱚᱦᱚ ᱛᱟᱦᱮᱸᱞᱮᱱᱟ ᱛᱚ